ᱦᱮᱸ ᱦᱮᱞᱳ ᱤᱧ ᱦᱟᱛᱤᱰᱟᱝᱜᱟ ᱠᱷᱚᱱ ᱱᱤᱨᱚᱧᱡᱚᱱᱤᱧ ᱢᱮᱱ ᱮᱫᱟ ᱟᱢ ᱠᱤ ᱛᱚᱣᱟ ᱟᱹᱠᱷᱨᱤᱧᱤᱡ ᱫᱤᱞᱤᱯ ᱥᱚᱨᱮᱱᱮᱢ ᱢᱮᱱ ᱮᱫᱟ ᱨᱟᱭᱯᱩᱨ ᱠᱷᱚᱱ ᱚᱻ ᱚᱻ ᱞᱟᱹᱭ ᱫᱚ ᱦᱮᱸ ᱴᱷᱤᱠᱜᱮ ᱱᱟᱯᱟᱭ ᱜᱮ ᱟᱢᱜᱮ ᱪᱮᱫᱞᱮᱠᱟ ᱦᱮᱸ ᱟᱫᱚ ᱛᱷᱚᱲᱟ ᱚᱥᱩᱵᱤᱫᱷᱟ ᱠᱷᱟᱹᱛᱤᱨ ᱛᱮ ᱯᱷᱳᱱ ᱦᱩᱭ ᱟᱠᱟᱱᱟ ᱚᱥᱩᱵᱤᱫᱷᱟ ᱫᱚ ᱱᱚᱝᱠᱟ ᱡᱮ ᱢᱮᱱᱫᱟᱹᱧ ᱛᱚᱣᱟᱢ ᱟᱜᱩ ᱦᱚᱴᱚ ᱠᱟᱜ ᱠᱟᱱ ᱛᱟᱦᱮᱱ ᱫᱚ ᱥᱮᱛᱟᱜ ᱥᱮᱛᱟᱜ ᱟᱫᱚ ᱛᱚᱣᱟ ᱠᱚ ᱫᱤᱱ ᱠᱷᱚᱱ ᱵᱮᱥ ᱱᱟᱯᱟᱭ ᱫᱚ ᱵᱟᱝ ᱵᱩᱡᱷᱟᱹᱜ ᱠᱟᱱᱟ ᱥᱮ ᱮᱠᱫᱚᱢ ᱢᱚᱱᱮ ᱦᱩᱭᱩᱜ ᱠᱟᱱᱟ ᱡᱮ ᱫᱟᱜ ᱛᱚᱣᱟ ᱠᱷᱚᱱ ᱫᱟᱜ ᱯᱚᱨᱤᱢᱟᱱ ᱜᱮ ᱵᱤᱥᱤᱜ ᱠᱟᱱᱟ ᱱᱚᱣᱟ ᱫᱚ ᱪᱮᱫᱟ ᱦᱩᱸ ᱦᱩᱸ ᱢᱚᱡᱽ ᱜᱮ ᱦᱤᱡᱩᱜ ᱠᱟᱱ ᱛᱟᱦᱮᱸᱱᱟ ᱢᱚᱡᱽ ᱜᱮ ᱦᱤᱡᱩᱜ ᱠᱟᱱ ᱛᱟᱦᱮᱸᱱᱟ ᱱᱤᱭᱟᱹ ᱤᱫᱟᱱᱤᱝ ᱵᱟᱨ ᱯᱮ ᱫᱤᱱ ᱠᱷᱚᱱ ᱜᱮ ᱱᱚᱝᱠᱟ ᱧᱮᱞ ᱧᱟᱢᱚᱜ ᱠᱟᱱᱟ

ᱦᱳᱭ ᱦᱳᱭ ᱚᱱᱟ ᱠᱟᱛᱷᱟ ᱜᱮ ᱦᱳᱭᱛᱚ ᱦᱳᱭᱛᱚ ᱮᱠᱷᱚᱱᱚ ᱡᱟᱦᱟᱸ ᱯᱚᱨᱤᱢᱟᱱ ᱟᱢᱮᱢ ᱮᱢᱚᱜ ᱠᱟᱱ ᱛᱟᱦᱮᱸᱱᱟ ᱛᱚᱣᱟ ᱨᱮ ᱚᱱᱟ ᱯᱚᱨᱤᱢᱟᱱ ᱦᱳᱭᱛᱳ ᱩᱱᱠᱩ ᱚᱠᱟᱴᱮᱡ ᱪᱚᱠᱚ ᱵᱷᱩᱞ ᱮᱫᱟ ᱚᱱᱟ ᱠᱷᱟᱹᱛᱤᱨᱛᱮ ᱦᱳᱭᱛᱳ ᱯᱚᱨᱤᱢᱟᱱ ᱛᱷᱚᱲᱟ ᱦᱟᱱᱛᱮᱼᱱᱟᱛᱮᱜ ᱠᱟᱱᱟ ᱟᱫᱚ ᱠᱷᱚᱵᱚᱨ ᱦᱟᱛᱟᱣ ᱢᱮ ᱪᱮᱫᱞᱮᱠᱟᱱ ᱯᱚᱨᱤᱢᱟᱱ ᱠᱟᱨᱚᱱ ᱵᱩᱡᱮᱫ ᱜᱮᱭᱟᱞᱮ ᱵᱮᱵᱥᱟ ᱨᱮ ᱟᱸᱬᱜᱚᱱ ᱦᱩᱭᱟᱠᱟᱱᱟ ᱡᱮ ᱫᱟᱜ ᱫᱚ ᱢᱮᱥᱟᱞᱚᱜ ᱜᱮᱭᱟ ᱠᱤᱱᱛᱩ ᱯᱚᱨᱤᱢᱟᱱ ᱡᱮᱱᱚ ᱠᱟᱥᱴᱚᱢᱟᱨ ᱦᱚᱸ ᱴᱷᱤᱠᱮᱭ ᱛᱟᱦᱮᱱ ᱢᱟᱞᱤᱠ ᱦᱚᱸ ᱴᱷᱤᱠ ᱚᱱᱟ ᱠᱚ ᱛᱷᱚᱲᱟ ᱫᱷᱮᱭᱟᱱ ᱛᱟᱵᱚᱱ ᱢᱮ ᱴᱷᱤᱠ ᱳᱠᱮ ᱴᱷᱤᱠᱜᱮᱭᱟ ᱴᱷᱤᱠᱜᱮᱭᱟ ᱴᱷᱤᱠᱜᱮᱭᱟ ᱴᱷᱤᱠᱜᱮᱭᱟ ᱦᱮᱸ ᱢᱟ ᱛᱚᱵᱮ ᱴᱷᱤᱠᱜᱮᱭᱟ ᱦᱮᱸ ᱡᱚᱦᱟᱨᱜᱮ ᱦᱮᱸ ᱴᱷᱤᱠᱜᱮᱭᱟ ᱦᱮᱸ ᱴᱷᱤᱠᱜᱮᱭᱟ ᱡᱚᱦᱟᱨᱜᱮ ᱛᱟᱞᱦᱮ ᱢᱟ ᱴᱷᱤᱠ